ᱱᱚᱣᱟ ᱫᱷᱟᱹᱨᱛᱤ ᱯᱩᱨᱤ ᱨᱮ ᱫᱷᱟᱹᱨᱛᱤ ᱥᱚᱨᱚᱜᱽ ᱨᱮ ᱥᱮᱨᱢᱟ ᱢᱮᱱᱟᱜᱼᱟ ᱢᱮᱱᱠᱷᱟᱱ ᱱᱚᱣᱟ ᱛᱟᱞᱟᱨᱮ ᱟᱹᱰᱤ ᱞᱮᱠᱟᱱᱟᱜ ᱛᱟᱞᱟᱨᱮ ᱢᱮᱱᱟᱜᱼᱟ ᱟᱹᱰᱤ ᱞᱮᱠᱟᱱ ᱡᱤᱱᱤᱥ ᱢᱮᱱᱟᱜᱼᱟ ᱡᱟᱦᱟᱸ ᱪᱮ ᱦᱚᱭ ᱨᱤᱢᱤᱞ ᱫᱷᱟᱹᱨᱛᱤᱯᱩᱨᱤ ᱨᱮ ᱥᱮᱨᱢᱟ ᱪᱟᱸᱫᱳᱭ ᱡᱩᱞᱩᱜᱼᱟ ᱰᱤᱜᱽ ᱰᱤᱜᱮ ᱡᱩᱞᱩᱜᱼᱟ ᱢᱮᱱᱠᱷᱟᱱ ᱩᱱᱤᱭᱟᱜ ᱥᱤᱫᱷᱟᱹ ᱦᱚᱲᱢᱚ ᱨᱮ ᱡᱩᱫᱤ ᱵᱟᱡᱟᱣ ᱞᱮᱱᱠᱷᱟᱱ ᱢᱟᱹᱱᱢᱤ ᱦᱚᱲᱢᱚ ᱨᱮ ᱩᱱᱤᱭᱟᱜ ᱦᱚᱲᱢᱚ ᱪᱮᱛᱟᱱ ᱨᱮ ᱠᱷᱮᱛᱤ ᱟᱹᱜᱩ ᱫᱟᱲᱮᱭᱟᱜᱼᱟᱭ ᱚᱱᱟᱛᱮ ᱥᱮᱨᱢᱟ ᱪᱟᱸᱫᱳᱣᱟᱜ ᱛᱟᱨᱟᱥ ᱟᱨ ᱫᱷᱟᱹᱨᱛᱤ ᱨᱮ ᱴᱷᱟᱹᱶᱠᱟᱹ ᱵᱟᱝ ᱵᱟᱲᱟᱭᱟᱜ ᱞᱮᱠᱟᱛᱮ ᱦᱚᱭ ᱢᱮᱱᱟᱜᱼᱟ ᱦᱚᱭᱛᱮ ᱚᱱᱟᱭ ᱠᱚᱢᱟ ᱚᱱᱟ ᱥᱟᱶᱛᱮ ᱨᱤᱢᱤᱞ ᱢᱮᱱᱟᱜᱼᱟ ᱨᱤᱢᱤᱞ ᱛᱮ ᱚᱱᱟ ᱨᱮᱱᱟᱜ ᱛᱟᱨᱟᱥ ᱠᱚᱢᱚᱜᱼᱟ ᱚᱱᱟᱛᱮ ᱢᱟᱹᱱᱢᱤ ᱦᱚᱯᱚᱱ ᱪᱮᱛᱟᱱ ᱨᱮ ᱚᱱᱟ ᱵᱟᱹᱲᱤᱡ ᱚᱨᱥᱚᱝ ᱢᱟᱱᱮ ᱥᱮᱸᱜᱮᱞ ᱚᱨᱥᱚᱝ ᱵᱟᱝ ᱵᱟᱡᱟᱣ ᱫᱟᱲᱮᱭᱟᱜᱼᱟ ᱪᱮᱫᱟᱜ ᱥᱮ ᱥᱮᱫᱟᱭ ᱠᱟᱛᱷᱟ ᱠᱚ ᱢᱮᱱᱟ ᱥᱮᱫᱟᱭ ᱫᱚ ᱥᱤᱧ ᱵᱮᱲᱟ ᱦᱚᱸ ᱤᱯᱤᱞ ᱠᱚ ᱛᱟᱦᱮᱸ ᱠᱟᱱᱟ ᱪᱟᱸᱫᱳ ᱮᱠᱞᱟ ᱵᱟᱭ ᱛᱟᱦᱮᱸ ᱠᱟᱱᱟ ᱧᱤᱫᱟᱹ ᱡᱟᱦᱟᱸ ᱞᱮᱠᱟ ᱤᱯᱤᱞ ᱥᱮᱫᱟᱭ ᱥᱤᱧ ᱵᱮᱲᱟ ᱦᱚᱸ ᱚᱱᱠᱟ ᱤᱯᱤᱞ ᱠᱚ ᱛᱟᱦᱮᱸ ᱠᱟᱱᱟ ᱢᱮᱱᱠᱷᱟᱱ ᱥᱤᱧ ᱪᱟᱸᱫᱳ ᱟᱨ ᱧᱤᱫᱟᱹ ᱪᱟᱸᱫᱳ ᱱᱚᱣᱟ ᱠᱤᱱ ᱟᱹᱠᱤᱱ ᱠᱤᱱ ᱮᱯᱮᱨ ᱦᱮᱸᱰᱮᱡ ᱞᱮᱱᱟ ᱡᱮ ᱱᱚᱣᱟ ᱥᱤᱧᱟᱜ ᱛᱮ ᱡᱟᱦᱟᱸ ᱪᱟᱸᱫᱳ ᱠᱚ ᱥᱟᱶᱛᱮ ᱤᱯᱤᱞ ᱠᱚ ᱛᱟᱦᱮᱸ ᱠᱟᱱᱟ ᱩᱱᱠᱩᱣᱟᱜ ᱚᱨᱥᱚᱝ ᱛᱮ ᱱᱚᱣᱟ ᱫᱷᱟᱹᱨᱛᱤᱯᱩᱨᱤ ᱜᱚᱡ ᱪᱟᱵᱟ ᱞᱮᱱ ᱛᱟᱦᱮᱸ ᱠᱟᱱᱟ ᱚᱱᱟᱛᱮ ᱚᱱᱟ ᱠᱚ ᱠᱚᱢᱚᱜ ᱞᱟᱹᱜᱤᱫ ᱛᱮ ᱥᱤᱧ ᱪᱟᱸᱫᱳ ᱨᱮᱱ ᱦᱚᱯᱚᱱ ᱫᱚ ᱧᱤᱫᱟᱹ ᱪᱟᱸᱫᱳ ᱠᱩᱲᱤᱭᱟᱜ ᱟᱡᱤᱡ ᱮᱨᱟᱣᱟᱜ ᱠᱟᱛᱷᱟ ᱛᱮ ᱩᱱᱠᱩ ᱥᱤᱧ ᱪᱟᱸᱫᱳ ᱨᱮᱱ ᱦᱚᱯᱚᱱ ᱡᱟᱦᱟᱸᱭ ᱤᱯᱤᱞ ᱠᱚᱫᱚ ᱠᱤᱱ ᱜᱚᱡ ᱪᱟᱵᱟ ᱞᱮᱫ ᱠᱚᱣᱟ ᱚᱱᱟᱛᱮ ᱱᱤᱛᱚᱜ ᱚᱨᱥᱚᱝ ᱫᱚ ᱟᱨᱚ ᱠᱚᱢ ᱠᱟᱱᱟ ᱡᱩᱫᱤ ᱩᱱᱟᱹᱜ ᱩᱱᱠᱩ ᱠᱚ ᱡᱚᱛᱚ ᱠᱚ ᱛᱟᱦᱮᱸ ᱠᱚᱜᱼᱟ ᱮᱱᱠᱷᱟᱱ ᱱᱚᱣᱟ ᱫᱷᱟᱹᱨᱛᱤ ᱯᱩᱨᱤ ᱫᱚ ᱩᱱᱟᱹᱜ ᱥᱮᱛᱟᱜ ᱮᱱᱠᱷᱟᱱ ᱜᱮ ᱪᱟᱸᱫᱳᱭ ᱨᱟᱠᱟᱵ ᱮᱱ ᱠᱷᱟᱱ ᱜᱮ ᱥᱮᱨᱢᱟ ᱫᱚ ᱱᱚᱣᱟ ᱫᱷᱟᱹᱨᱛᱤ ᱯᱩᱨᱤ ᱫᱚ ᱞᱚ ᱚᱴᱮᱡᱚᱜ ᱠᱟᱱ ᱛᱟᱦᱮᱱᱟ ᱚᱱᱟᱛᱮ ᱱᱤᱛᱚᱜ ᱚᱱᱟ ᱠᱚ ᱴᱮᱠᱟᱣ ᱫᱚᱦᱚᱭ ᱞᱟᱹᱜᱤᱫ ᱛᱮ ᱱᱤᱛᱚᱜ ᱟᱹᱰᱤ ᱜᱚᱴᱟᱝ ᱥᱤᱨᱡᱚᱱ ᱨᱮᱱᱟᱜ ᱦᱚᱭᱛᱮ ᱠᱚᱢᱮᱜᱼᱟᱭ ᱨᱤᱢᱤᱞ ᱛᱮ ᱠᱚᱢᱮᱜᱼᱟᱭ ᱱᱚᱜᱼᱚ ᱱᱟ ᱜᱮ ᱦᱩᱭᱩᱜ ᱠᱟᱱᱟ ᱡᱮᱜᱮᱫ ᱢᱟᱰᱮᱨ ᱨᱮᱭᱟᱜ ᱡᱮᱛᱮ ᱡᱚᱛᱚ ᱱᱚᱜᱼᱚ ᱱᱟ ᱠᱟᱛᱷᱟ ᱜᱮ ᱦᱟᱸᱜ ᱞᱤᱧ ᱢᱮᱱ ᱦᱚᱪᱚᱭᱮᱜᱼᱟ